ᱦᱮᱞᱳ ᱤᱧ ᱫᱚ ᱠᱟᱞᱪᱟᱨᱤᱭᱟᱹ ᱠᱟᱱᱟᱹᱧ ᱯᱩᱨᱩᱞᱤᱭᱟᱹ ᱡᱮᱞᱟ ᱨᱮ ᱪᱮᱫ ᱠᱚᱯᱮ ᱤᱥᱤᱱᱟ ᱟᱢ ᱫᱚ ᱤᱥᱤᱱ ᱦᱚᱲ ᱠᱟᱱᱟᱢ ᱠᱤ ᱯᱩᱨᱩᱞᱤᱭᱟᱹ ᱡᱮᱞᱟ ᱨᱮ ᱪᱮᱫ ᱠᱚᱯᱮ ᱤᱥᱤᱱᱟ ᱟᱨ ᱯᱩᱨᱩᱞᱤᱭᱟᱹ ᱡᱮᱞᱟ ᱨᱮ ᱪᱮᱫ ᱯᱚᱨᱚᱵᱽ ᱠᱚᱯᱮ ᱢᱟᱱᱟᱣᱟ

ᱥᱟᱦᱟᱨ ᱱᱟᱜᱟᱨ ᱨᱮᱫᱚ ᱪᱮᱫ ᱠᱚᱯᱮ ᱯᱤᱴᱷᱟᱹᱭᱟ

ᱚᱸᱻ ᱛᱟᱦᱚᱞᱮ ᱯᱩᱨᱩᱞᱤᱭᱟᱹ ᱡᱮᱞᱟ ᱨᱮᱫᱚ ᱵᱷᱟᱞᱮ ᱜᱮᱯᱮ ᱤᱥᱤᱱᱟ ᱫᱚᱦᱚᱭᱮᱫᱟᱹᱧ ᱛᱚᱵᱮ